ᱜᱩᱨᱤᱡ ᱫᱟᱜ ᱨᱮ ᱢᱮᱥᱟ ᱠᱟᱛᱮ ᱜᱩᱨᱤᱡ ᱨᱮᱭᱟᱜ ᱵᱤᱥᱮᱥᱚ ᱛᱟᱛᱯᱚᱨᱡᱚ ᱫᱚ ᱱᱚᱣᱟ ᱠᱟᱱ ᱜᱮᱭᱟ ᱡᱮ ᱯᱤᱸᱰᱟᱹ ᱨᱮ ᱚᱲᱟᱜ ᱨᱮ ᱥᱮ ᱵᱚᱞᱚᱱ ᱫᱩᱣᱟᱹᱨ ᱠᱚᱨᱮ ᱡᱟᱦᱟᱸ ᱜᱮ ᱢᱟᱹᱭᱞᱟᱹ ᱠᱚ ᱛᱟᱦᱮᱱᱟ ᱚᱱᱟ ᱠᱚ ᱜᱩᱨᱤᱡ ᱥᱟᱯᱟ ᱞᱮᱠᱷᱟᱱ ᱚᱱᱟ ᱢᱟᱹᱭᱞᱟᱹ ᱠᱚ ᱛᱷᱚᱲᱟ ᱫᱟᱱᱟᱝᱚᱜᱼᱟ ᱰᱷᱟᱠᱮᱫᱚᱜᱼᱟ ᱦᱮᱸ ᱛᱚ ᱯᱚᱨᱤᱥᱠᱟᱨ ᱯᱚᱨᱤᱪᱷᱚᱱᱱᱚ ᱟᱹᱭᱠᱟᱹᱣᱚᱜᱼᱟ ᱦᱮᱸ ᱟᱨ ᱡᱩᱫᱤ ᱵᱟᱝ ᱜᱩᱨᱤᱡ ᱞᱮᱠᱷᱟᱱ ᱫᱚ ᱛᱷᱚᱲᱟ ᱯᱚᱨᱤᱥᱠᱟᱨ ᱧᱚᱜ ᱵᱟᱝ ᱵᱩᱡᱷᱟᱹᱜᱼᱟ ᱛᱚ ᱚᱱᱟ ᱠᱟᱨᱚᱱᱟᱜ ᱛᱮᱜᱤ ᱦᱳᱭᱛᱳ ᱛᱮᱦᱮᱧ ᱦᱟᱱᱟᱼᱱᱟᱣᱟ ᱢᱟᱹᱭᱞᱟᱹ ᱠᱚ ᱛᱟᱦᱮᱱᱟ ᱥᱟᱢᱟᱝ ᱨᱮ ᱛᱚ ᱵᱟᱝ ᱜᱩᱨᱤᱡ ᱞᱮᱠᱷᱟᱱ ᱚᱱᱟ ᱠᱚᱨᱮ ᱜᱮ ᱠᱤ ᱠᱤᱪᱷᱩ ᱠᱤᱪᱷᱩ ᱡᱤᱵᱟᱱᱩ ᱮᱢᱟᱱ ᱠᱚ ᱵᱟᱥᱟ ᱫᱟᱲᱮᱭᱟᱜᱼᱟ ᱛᱟᱛᱮ ᱩᱱᱠᱩ ᱠᱚ ᱨᱚ ᱮᱢᱟᱱ ᱠᱚ ᱟᱵᱚᱣᱟᱜ ᱡᱚᱢ ᱛᱷᱟᱹᱨᱤ ᱮᱢᱟᱱ ᱠᱚᱨᱮ ᱠᱚ ᱟᱵᱚᱜᱼᱟᱠᱚ ᱪᱮᱠᱟᱜᱼᱟ ᱠᱚ ᱱᱚᱝᱠᱟᱛᱮ ᱨᱳᱜᱽ ᱡᱤᱵᱟᱱᱩ ᱯᱟᱥᱱᱟᱣᱼᱟ ᱛᱚ ᱚᱱᱟ ᱠᱷᱟᱹᱛᱤᱨ ᱟᱵᱚ ᱦᱚᱲᱟᱜ ᱯᱚᱨᱤᱵᱮᱥ ᱨᱮ ᱥᱮ ᱦᱚᱲ ᱠᱚᱣᱟᱜ ᱜᱷᱟᱨᱚᱸᱡᱽ ᱨᱮᱫᱚ ᱱᱚᱣᱟ ᱜᱮ ᱧᱮᱞ ᱦᱮᱡ ᱠᱟᱱᱟ ᱡᱮ ᱫᱟᱜ ᱨᱮ ᱜᱩᱨᱤᱡ ᱠᱚ ᱢᱮᱥᱟ ᱠᱟᱛᱮ ᱠᱚ ᱫᱩᱣᱟᱹᱨ ᱠᱚ ᱯᱤᱸᱰᱟᱹ ᱠᱚ ᱨᱟᱪᱟ ᱠᱚ ᱜᱩᱨᱤᱡ ᱯᱷᱟᱨᱪᱟᱭᱟ ᱟᱫᱚ ᱵᱤᱥᱮᱥ ᱠᱟᱭᱛᱮ ᱮᱴᱟᱜ ᱡᱟᱹᱛ ᱠᱚᱫᱚ ᱮᱴᱟᱜ ᱡᱟᱹᱛ ᱠᱚ ᱵᱷᱤᱛᱨᱤ ᱮᱫᱚ ᱧᱮᱞᱚᱜᱚᱜᱼᱟ ᱩᱝᱠᱩ ᱫᱚ ᱦᱳᱭᱛᱳ ᱟᱹᱰᱤᱜᱟᱱ ᱜᱩᱨᱤᱡ ᱵᱟᱝ ᱢᱮᱥᱟ ᱠᱟᱛᱮ ᱩᱱᱠᱩ ᱫᱚ ᱦᱟᱥᱟ ᱛᱮᱜᱤ ᱠᱚ ᱜᱩᱨᱤᱡ ᱤᱭᱟᱹ ᱭᱟ ᱢᱩᱪᱷᱟᱹᱣᱟ ᱟᱨᱠᱤ ᱱᱚᱜᱼᱚᱸᱭ ᱱᱚᱝᱠᱟ ᱛᱚᱵᱮ ᱟᱵᱚ ᱦᱚᱲ ᱠᱚᱫᱚ ᱜᱩᱨᱤᱡ ᱢᱮᱥᱟ ᱠᱟᱛᱮ ᱚᱱᱟ ᱠᱚ ᱡᱤᱱᱤᱥ ᱵᱮᱥ ᱛᱮ ᱚᱲᱟᱜ ᱫᱩᱣᱟᱹᱨ ᱯᱚᱨᱤᱥᱠᱟᱨ ᱯᱚᱨᱤᱪᱷᱚᱱᱱᱚ ᱫᱚᱦᱚᱭ ᱞᱟᱹᱜᱤᱫ ᱱᱚᱝᱠᱟ ᱵᱚᱱ ᱠᱟᱹᱢᱤ ᱟᱹᱜᱩᱣᱟᱠᱟᱜᱼᱟ